ᱦᱮᱞᱳ ᱜᱚᱢᱠᱮ ᱟᱵᱮᱱ ᱢᱟᱹᱡᱷᱤ ᱵᱟᱵᱟ ᱵᱮᱱ ᱞᱟᱹᱭᱮᱫᱟ ᱟᱹᱞᱤᱧ ᱫᱚ ᱨᱩᱯᱪᱟᱸᱫᱽ ᱥᱚᱨᱮᱱ ᱞᱤᱧ ᱞᱟᱹᱭ ᱫᱟ ᱠᱩᱥᱵᱚᱱᱟ ᱟᱛᱳ ᱠᱷᱚᱱᱟᱜ ᱫᱚᱨᱠᱟᱨ ᱫᱚ ᱱᱚᱣᱟᱜᱮ ᱡᱮ ᱱᱤᱛᱚᱜ ᱮᱜ ᱪᱮᱫ ᱞᱮᱠᱟ ᱪᱟᱞᱟᱜ ᱠᱟᱱᱟ ᱟᱵᱮᱱ ᱴᱷᱮᱱ ᱚᱱᱠᱟ ᱤᱭᱟᱹ ᱠᱚ ᱢᱮᱱᱟᱜ ᱟᱥᱮ ᱯᱟᱧᱪᱤ ᱫᱷᱩᱛᱤ ᱠᱚ ᱪᱮᱫ ᱠᱟ ᱧᱮᱞᱚᱜ ᱠᱟᱱᱟ ᱱᱤᱛᱚᱜ ᱚᱠᱟᱴᱟᱜ ᱰᱷᱮᱨ ᱠᱚ ᱵᱮᱵᱚᱦᱟᱨ ᱫᱟᱠᱚ ᱟᱪᱪᱷᱟ ᱛᱟᱦᱚᱞᱮ ᱟᱪᱪᱷᱟ ᱛᱟᱦᱚᱞᱮ ᱢᱮᱱ ᱜᱟᱱᱚᱜᱼᱟ ᱱᱤᱛᱚᱜᱼᱟ ᱵᱟᱡᱟᱨ ᱨᱮᱫᱚ ᱯᱟᱧᱪᱤ ᱫᱷᱩᱛᱤ ᱟᱨ ᱜᱮᱸᱫᱟᱜ ᱜᱮᱦᱟᱜ ᱢᱮᱱᱟᱜ ᱠᱟᱫᱟ ᱥᱮᱪᱮᱜ ᱟᱪᱪᱷᱟ ᱟᱫᱚ ᱪᱮᱫᱞᱮᱠᱟ ᱦᱟᱜ ᱢᱮᱱᱟᱜᱼᱟ ᱤᱭᱟᱹ ᱟᱞᱤᱧ ᱫᱚ ᱥᱟᱶᱛᱟ ᱥᱩᱥᱟᱹᱨᱤ ᱞᱤᱧ ᱞᱟᱹᱭ ᱮᱫᱟ ᱟᱫᱚ ᱪᱮᱫᱞᱮᱠᱟ ᱟᱵᱮᱱᱟᱜ ᱞᱟᱹᱭ ᱛᱮᱱᱟᱜ ᱢᱮᱱᱟᱜᱼᱟ ᱱᱚᱣᱟ ᱟᱵᱚ ᱰᱨᱮᱥ ᱠᱚ ᱡᱟᱦᱟᱸ ᱞᱮᱠᱟ ᱠᱚ ᱦᱚᱨᱚᱜ ᱵᱟᱲᱟᱭᱮᱜ ᱛᱟᱵᱳᱱᱟ ᱢᱟᱹᱭ ᱵᱟᱹᱵᱩ ᱛᱟᱠᱚ ᱦᱮᱸ

ᱦᱮᱸ ᱟᱪᱪᱷᱟ ᱚᱱᱟᱜᱮ ᱤᱧᱦᱚᱸ ᱢᱤᱫᱴᱟᱱ ᱥᱟᱶᱛᱟ ᱥᱩᱥᱟᱹᱨᱤᱭᱟ ᱠᱟᱱᱟᱧ ᱯᱷᱳᱱ ᱠᱟᱜ ᱵᱮᱱᱟ ᱟᱵᱮᱱ ᱴᱷᱮᱱ ᱠᱷᱚᱵᱚᱨ ᱠᱚᱞᱤᱧ ᱦᱟᱛᱟᱣᱫᱟ ᱪᱮᱫᱠᱟ ᱪᱟᱞᱟᱜ ᱠᱟᱱᱟ ᱪᱟᱞᱟᱣ ᱫᱚ ᱪᱮᱫ ᱠᱟ ᱪᱟᱞᱟᱜ ᱠᱟᱱᱟ ᱵᱷᱟᱹᱜᱤ ᱥᱮ ᱪᱮᱜ ᱚ ᱟᱪᱪᱷᱟ ᱮᱜ ᱦᱮᱸ ᱛᱚ ᱟᱫᱚ ᱰᱷᱮᱨ ᱠᱟᱛᱷᱟ ᱫᱚ ᱵᱟᱹᱧ ᱞᱟᱹᱭ ᱫᱟ ᱦᱟᱜ ᱢᱳᱴᱟᱢᱩᱴᱤ ᱡᱟᱧ ᱟᱸᱡᱚᱢ ᱠᱮᱫᱟ ᱟᱢ ᱴᱷᱮᱱ ᱠᱷᱚᱱ ᱢᱟᱱᱮ ᱟᱵᱚ ᱥᱟᱶᱛᱟ ᱤᱫᱤ ᱠᱟᱛᱮᱜ ᱫᱚ ᱢᱟᱱᱮ ᱵᱷᱟᱹᱜᱤᱜᱮ ᱦᱚᱨᱚᱜ ᱵᱟᱸᱫᱮ ᱫᱤᱠ ᱫᱤᱭᱮ ᱫᱚ ᱪᱟᱞᱟᱜ ᱠᱟᱱᱟ ᱦᱮᱸᱥᱮ ᱟᱪᱪᱷᱟ ᱱᱚᱝᱠᱟᱜᱮ ᱛᱟᱸᱦᱮᱱ ᱛᱟᱵᱳᱱ ᱢᱟ ᱢᱟᱹᱭ ᱵᱟᱹᱵᱩ ᱛᱟᱠᱚ ᱟᱵᱚᱣᱟᱜ ᱵᱟᱹᱵᱩ ᱛᱟᱠᱚ ᱡᱟᱸᱦᱟ ᱞᱮᱠᱟ ᱯᱟᱧᱪᱤ ᱦᱚᱨᱚᱜ ᱮᱜᱼᱟ ᱟᱨ ᱢᱟᱹᱭ ᱛᱟᱠᱚ ᱡᱟᱸᱦᱟ ᱞᱮᱠᱟ ᱠᱚ ᱦᱚᱨᱚᱜ ᱮᱫᱟ ᱜᱮᱸᱫᱟᱜ ᱠᱚᱠᱚ ᱵᱟᱸᱫᱮᱭ ᱢᱟ ᱦᱮᱸ ᱚᱱᱟᱜᱤᱧ ᱞᱟᱹᱭᱮᱜ ᱛᱟᱸᱦᱮᱜ ᱢᱟ ᱛᱟᱦᱚᱞᱮ ᱡᱚᱦᱟᱨᱜᱮ ᱦᱮᱸ